ᱤᱧᱟᱹᱜ ᱴᱚᱴᱷᱟᱨᱮ ᱥᱩᱨ ᱥᱩᱯᱩᱨ ᱥᱟᱸᱜᱷᱟᱨᱤᱭᱟᱹ ᱠᱚ ᱞᱟᱹᱜᱤᱫ ᱵᱚᱸᱜᱟ ᱛᱷᱟᱱ ᱞᱩᱜᱩ ᱵᱩᱨᱩ ᱜᱷᱟᱱᱴᱟ ᱵᱟᱲᱮ ᱢᱮᱱᱟᱜᱼᱟ ᱱᱚᱸᱰᱮ ᱥᱮᱱᱚᱜ ᱞᱟᱹᱜᱤᱫ ᱜᱟᱹᱰᱤ ᱠᱷᱚᱱᱟᱜ ᱥᱩᱵᱤᱫᱷᱟ ᱢᱮᱱᱟᱜᱼᱟ ᱟᱨ ᱛᱟᱦᱮᱸ ᱨᱮᱱᱟᱜ ᱦᱚᱸ ᱥᱩᱵᱤᱫᱷᱟ ᱢᱮᱱᱟᱜᱼᱟ ᱡᱚᱢ ᱧᱩ ᱨᱮᱱᱟᱜ ᱦᱚᱸ ᱥᱩᱵᱤᱫᱷᱟ ᱢᱮᱱᱟᱜᱼᱟ ᱱᱤᱛᱳᱜ ᱫᱚ ᱱᱚᱸᱰᱮ ᱦᱤᱡᱩᱜ ᱞᱟᱹᱜᱤᱫ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜ ᱠᱟᱱᱟ ᱱᱤᱡᱮᱨ ᱜᱟᱹᱰᱤ ᱛᱮᱦᱚᱸ ᱵᱷᱟᱲᱟ ᱜᱟᱹᱰᱤ ᱛᱮᱦᱚᱸ ᱟᱹᱰᱤ ᱢᱟᱨᱟᱝ ᱢᱟᱨᱟᱝ ᱵᱟᱥ ᱠᱚᱛᱮ ᱠᱚ ᱦᱤᱡᱩᱜ ᱠᱟᱱᱟ ᱱᱚᱸᱰᱮ ᱥᱮᱱ ᱠᱟᱛᱮᱫ ᱤᱭᱟᱹᱵᱚᱱ ᱧᱟᱢᱟ ᱫᱚᱨᱵᱟᱨ ᱪᱟᱹᱴᱟᱹᱱᱤ ᱚᱱᱠᱟᱛᱮᱢ ᱨᱟᱠᱟᱵ ᱞᱮᱱᱠᱷᱟᱱ ᱞᱩᱜᱩ ᱵᱩᱨᱩ ᱨᱟᱠᱟᱵ ᱟᱢ ᱮᱭᱟᱭ ᱵᱩᱨᱩ ᱯᱟᱨᱚᱢ ᱠᱟᱛᱮᱫ ᱞᱩᱜᱩ ᱵᱟᱵᱟ ᱞᱩᱜᱩ ᱟᱭᱳ ᱴᱷᱮᱱᱮᱢ ᱥᱮᱴᱮᱨᱚᱜᱼᱟ ᱱᱚᱣᱟ ᱫᱚ ᱥᱚᱦᱚᱨᱟᱭ ᱠᱩᱱᱟᱹᱢᱤ ᱨᱮᱠᱚ ᱢᱟᱱᱟᱣᱟ ᱱᱚᱣᱟ ᱥᱛᱷᱟᱱ ᱫᱚ ᱞᱟᱞᱯᱟᱹᱱᱤᱭᱟᱹ ᱵᱳᱠᱟᱨᱳ ᱨᱮ ᱢᱮᱱᱟᱜᱼᱟ

ᱟᱨᱦᱚᱸ ᱵᱳᱠᱟᱨᱳ ᱥᱩᱨ ᱨᱮ ᱯᱚᱨᱮᱥᱱᱟᱛᱷ ᱢᱮᱱᱟᱜᱼᱟ ᱡᱟᱦᱟᱸ ᱫᱚ ᱢᱟᱨᱟᱝ ᱵᱩᱨᱩ ᱵᱚᱱ ᱢᱮᱛᱟᱜᱼᱟ

ᱚᱸᱰᱮ ᱥᱮᱱᱚᱜ ᱞᱟᱹᱜᱤᱫ ᱫᱚ ᱴᱨᱮᱱ ᱥᱩᱵᱤᱫᱷᱟ ᱢᱮᱱᱟᱜᱼᱟ ᱱᱤᱡᱮᱨ ᱜᱟᱹᱰᱤ ᱛᱮᱦᱚᱸᱢ ᱥᱮᱱ ᱫᱟᱲᱮᱭᱟᱜᱼᱟ ᱛᱟᱦᱮᱸ ᱞᱟᱹᱜᱤᱫ ᱡᱟᱦᱟᱱᱟᱜ ᱚᱥᱩᱵᱤᱫᱷᱟ ᱵᱟᱹᱱᱩᱜ ᱟᱹᱱᱤᱡ